ᱦᱮᱞᱳ ᱱᱚᱣᱟ ᱠᱤ ᱞᱚᱠᱠᱷᱤ ᱦᱳᱴᱮᱞ ᱠᱟᱱᱟ ᱤᱧ ᱱᱚᱣᱟ ᱵᱟᱨᱭᱟᱧ ᱚᱰᱟᱨ ᱟᱠᱟᱫᱼᱟ ᱛᱳ ᱪᱟᱣᱢᱤᱱ ᱮᱜᱽᱨᱳᱞ ᱡᱮᱱᱚ ᱤᱧ ᱱᱚᱣᱟ ᱢᱚᱡᱽ ᱡᱤᱱᱤᱥ ᱢᱚᱡᱽ ᱴᱟᱭᱤᱢ ᱨᱮ ᱡᱮᱱᱚ ᱦᱤᱡᱩᱜ ᱛᱤᱧ ᱪᱷᱚᱴᱟ ᱵᱟᱝ ᱥᱟᱛᱴᱟ ᱢᱚᱫᱽᱫᱷᱮ ᱨᱮᱜᱮ ᱢᱚᱡᱽ ᱛᱮ ᱯᱮᱠ ᱠᱟᱛᱮᱫ ᱡᱮᱱᱚ ᱡᱚᱢ ᱡᱤᱱᱤᱥ ᱤᱧ ᱴᱷᱮᱱ ᱦᱮᱡ ᱥᱮᱴᱮᱨᱚᱜ ᱢᱟ